ᱟᱹᱞᱤᱧ ᱢᱱᱚᱣᱟ ᱠᱷᱮᱞᱳᱰ ᱤᱫᱤ ᱠᱟᱛᱮᱫ ᱞᱤᱧ ᱢᱮᱱᱮᱫᱼᱟ ᱡᱮ ᱵᱤᱥᱛᱤ ᱠᱟᱛᱮᱫ ᱫᱚ ᱟᱞᱮ ᱱᱚᱰᱮ ᱫᱚ ᱯᱷᱩᱴᱵᱚᱞ ᱠᱷᱮᱞ ᱜᱮ ᱵᱤᱥᱛᱤ ᱠᱟᱛᱮᱫ ᱞᱮ ᱠᱩᱥᱤᱭᱟᱜᱼᱟ ᱪᱮᱫᱟᱜ ᱯᱷᱩᱴᱵᱚᱞ ᱠᱷᱮᱞ ᱤᱫᱤ ᱠᱟᱛᱮᱫ ᱜᱤᱫᱽᱨᱟᱹ ᱠᱚᱦᱚᱸ ᱡᱟᱦᱟᱸᱭ ᱚᱞ ᱦᱚᱪᱚᱭᱮᱫ ᱠᱚᱣᱟ ᱵᱚᱱ ᱯᱟᱲᱦᱟᱣ ᱦᱚᱪᱚᱭᱮᱫ ᱠᱚᱣᱟᱵᱚᱱ ᱥᱠᱩᱞ ᱠᱚᱨᱮ ᱠᱚ ᱚᱞᱚᱜ ᱠᱟᱱᱟ ᱠᱚ ᱩᱱᱠᱩᱣᱟᱜ ᱵᱷᱚᱵᱤᱥᱥᱚᱛ ᱞᱟᱹᱜᱤᱫ ᱛᱮ ᱩᱱᱠᱩ ᱫᱚ ᱯᱷᱩᱴᱵᱚᱞ ᱠᱚ ᱠᱷᱮᱞ ᱞᱮᱠᱷᱟᱱ ᱮᱠᱥᱟᱨᱥᱟᱭᱤᱡᱽ ᱦᱚᱸ ᱛᱟᱠᱚ ᱦᱩᱭᱩᱜ ᱠᱟᱱᱟ ᱟᱨ ᱦᱚᱲᱢᱚ ᱥᱚᱨᱤᱨ ᱦᱚᱸ ᱢᱟᱱᱮ ᱥᱴᱚ ᱯᱚᱥᱴᱚ ᱛᱟᱦᱮᱱ ᱠᱟᱱ ᱛᱟᱠᱚᱣᱟ ᱚᱱᱟ ᱤᱫᱤ ᱠᱟᱛᱮᱫ ᱚᱞ ᱯᱟᱲᱦᱟᱣ ᱛᱮᱦᱚᱸ ᱠᱚ ᱥᱮᱬᱟᱜ ᱠᱟᱱᱟ ᱟᱨ ᱯᱷᱩᱴᱵᱚᱞ ᱠᱷᱮᱞ ᱛᱮᱦᱚᱸ ᱟᱠᱚᱣᱟᱜ ᱦᱚᱲᱢᱚ ᱴᱷᱤᱠ ᱛᱟᱦᱮᱱ ᱠᱟᱱᱟ ᱮᱱᱠᱷᱟᱱ ᱵᱷᱚᱵᱤᱥᱥᱚᱛ ᱨᱮ ᱢᱤᱫᱴᱤᱡ ᱡᱩᱫᱤ ᱪᱟᱹᱠᱨᱤ ᱱᱚᱠᱨᱤ ᱵᱟᱭ ᱧᱟᱢ ᱫᱟᱲᱮᱭᱟᱜ ᱠᱟᱱ ᱨᱮᱦᱚᱸ ᱡᱟᱦᱟᱸ ᱞᱮᱠᱟᱨᱮ ᱯᱷᱩᱴᱵᱚᱞ ᱮᱱᱮᱡ ᱠᱟᱛᱮᱫ ᱮᱢᱟᱱ ᱠᱟᱛᱮᱫ ᱵᱟᱠᱷᱟᱱ ᱡᱟᱦᱟᱸ ᱞᱮᱠᱟ ᱠᱟᱛᱮᱫ ᱢᱤᱫ ᱵᱟᱨ ᱯᱩᱭᱥᱟᱹ ᱨᱳᱡᱽᱜᱟᱨᱮ ᱫᱟᱲᱮᱭᱟᱜᱼᱟ ᱟᱨ ᱵᱤᱥᱛᱤ ᱠᱟᱛᱮᱫ ᱡᱩᱫᱤ ᱢᱤᱫᱴᱤᱡ ᱢᱚᱱᱮ ᱜᱳᱴᱟ ᱠᱮᱜᱼᱟᱭ ᱢᱚᱱᱮ ᱜᱳᱴᱟ ᱠᱟᱛᱮᱫ ᱠᱟᱹᱢᱤ ᱠᱮᱫᱼᱟᱭ ᱯᱷᱩᱴᱵᱚᱞ ᱠᱷᱮᱞ ᱨᱮ ᱫᱷᱮᱭᱟᱱᱮ ᱮᱢ ᱠᱮᱜᱼᱟ ᱮᱱᱠᱷᱟᱱ ᱫᱚ ᱩᱱᱤ ᱫᱚ ᱡᱟᱦᱟᱸ ᱞᱮᱠᱟ ᱨᱮᱜᱮ ᱱᱚᱠᱨᱤ ᱧᱟᱢᱟᱭ ᱪᱟᱹᱠᱨᱤ ᱧᱟᱢᱟᱭ ᱮᱱᱠᱷᱟᱱ ᱫᱚ ᱵᱷᱚᱵᱤᱥᱥᱚᱛ ᱨᱮ ᱟᱭᱟᱜ ᱞᱟᱭᱤᱯᱷ ᱛᱟᱭ ᱥᱮᱴᱞᱚᱜᱼᱟ ᱩᱱᱤ ᱫᱚ ᱱᱟᱯᱟᱭ ᱦᱚᱨᱛᱮ ᱛᱟᱭᱚᱢ ᱫᱚᱭ ᱪᱟᱞᱟᱜᱼᱟ ᱦᱚᱲᱢᱚ ᱴᱷᱤᱠ ᱛᱟᱦᱮᱱ ᱠᱷᱟᱱ ᱜᱮ ᱚᱱᱮ ᱚᱱᱟ ᱤᱫᱤ ᱠᱟᱛᱮᱫ ᱟᱞᱮ ᱫᱚ ᱯᱷᱩᱴᱵᱚᱞ ᱠᱷᱮᱞ ᱵᱮᱥ ᱠᱩᱥᱤ ᱞᱮ ᱵᱩᱡᱷᱟᱹᱣᱟ ᱟᱨ ᱜᱤᱫᱽᱨᱟᱹ ᱯᱤᱫᱽᱨᱟᱹ ᱠᱚᱦᱚᱸ ᱡᱤᱢᱛᱤ ᱱᱟᱯᱟᱭ ᱛᱮᱠᱚ ᱛᱟᱦᱮᱱ ᱢᱟ ᱟᱨ ᱪᱟᱹᱠᱨᱤ ᱱᱚᱠᱨᱤ ᱠᱚ ᱧᱟᱢ ᱢᱟ ᱚᱱᱮ ᱚᱱᱟ ᱤᱭᱟᱹ ᱛᱮ ᱵᱤᱥᱛᱤ ᱠᱟᱛᱮᱫ ᱠᱩᱥᱤᱭᱟᱜ ᱞᱮ ᱦᱩᱭᱩᱜ ᱠᱟᱱᱟ